ᱤᱧ ᱠᱷᱤᱫᱩ ᱢᱩᱨᱢᱩ ᱟᱛᱳ ᱢᱩᱨᱜᱟᱹ ᱜᱷᱩᱴᱩ ᱟᱫᱚ ᱜᱮᱥ ᱵᱟᱠᱷᱨᱟ ᱤᱧ ᱡᱟᱦᱟᱧ ᱮᱯᱞᱟᱭ ᱞᱮᱫ ᱛᱟᱦᱮᱱ ᱡᱟᱭᱦᱳᱠ ᱚᱱᱟ ᱜᱮᱥ ᱤᱧ ᱴᱷᱮᱱ ᱥᱮᱴᱮᱨ ᱟᱠᱟᱱᱟ ᱟᱨ ᱪᱟᱨ ᱛᱟᱞᱟ ᱵᱤᱞᱰᱤᱝ ᱦᱚᱸᱯᱮ ᱨᱟᱠᱟᱵ ᱦᱚᱴᱚ ᱠᱟᱣᱫᱤᱧᱟ ᱚᱱᱟᱛᱮ ᱤᱧ ᱟᱹᱰᱤᱧ ᱠᱩᱥᱤᱭᱟᱠᱟᱱᱟ ᱟᱫᱚ ᱱᱚᱝᱠᱟ ᱜᱮ ᱟᱨᱦᱚᱸ ᱡᱟᱦᱟᱸᱭ ᱠᱚ ᱜᱮᱥ ᱠᱚ ᱵᱩᱠᱤᱝᱟ ᱩᱱᱠᱩ ᱦᱚᱸ ᱛᱟᱵᱚ ᱱᱚᱝᱠᱟ ᱜᱮ ᱴᱟᱭᱤᱢ ᱨᱮᱯᱮ ᱥᱮᱴᱮᱨᱟᱠᱚ ᱠᱷᱟᱱ ᱫᱚ ᱟᱹᱰᱤ ᱱᱟᱯᱟᱭᱚᱜᱼᱟ ᱟᱫᱚ ᱡᱟᱦᱟᱸ ᱤᱧ ᱠᱩᱥᱤᱧ ᱵᱩᱡᱷᱟᱹᱣ ᱟᱠᱟᱫᱼᱟ ᱟᱯᱮ ᱚᱱᱟᱛᱮ ᱤᱧ ᱥᱟᱭᱥᱟᱭᱤᱧ ᱥᱟᱨᱦᱟᱣ ᱯᱮᱭᱟ ᱡᱮᱢᱚᱱ ᱱᱚᱝᱠᱟ ᱜᱮ ᱡᱟᱦᱟᱸᱭ ᱜᱮᱥ ᱠᱚ ᱵᱩᱠᱤᱝ ᱞᱮᱠᱷᱟᱱ ᱫᱚ ᱟᱹᱰᱤ ᱞᱚᱜᱚᱱ ᱛᱟᱵᱚ ᱥᱮᱴᱮᱨ ᱟᱠᱚᱯᱮ ᱟᱨ ᱜᱮᱥ ᱥᱮ ᱱᱚᱝᱠᱟᱱᱟᱜ ᱠᱟᱱᱟ ᱟᱵᱚ ᱡᱟᱦᱟᱸ ᱤᱱᱫᱷᱚᱱ ᱛᱟᱵᱚ ᱦᱤᱡᱩᱜ ᱠᱟᱱᱟ ᱟᱨ ᱵᱟᱝᱢᱟ ᱫᱷᱩᱸᱜ ᱠᱟᱱᱟ ᱚᱱᱟ ᱠᱟᱹᱴᱤᱡ ᱜᱮᱥ ᱛᱮᱠᱷᱟᱱ ᱫᱚ ᱠᱚᱢᱚᱜ ᱠᱟᱱᱟ ᱟᱨ ᱥᱟᱦᱟᱱ ᱠᱚ ᱛᱮᱠᱷᱟᱱ ᱟᱹᱰᱤ ᱜᱟᱱ ᱵᱟᱹᱲᱛᱤᱜ ᱠᱟᱱᱟ ᱚᱱᱟᱛᱮ ᱱᱤᱛᱚᱜ ᱜᱮᱥ ᱡᱚᱛᱚ ᱦᱚᱲ ᱠᱚ ᱟᱯᱱᱟᱨᱮᱜᱼᱟ ᱢᱟ ᱛᱚᱵᱮ ᱜᱚᱝᱠᱮ ᱢᱩᱪᱟᱹᱫ ᱨᱮ ᱡᱚᱦᱟᱨ ᱟᱹᱰᱤ ᱟᱹᱰᱤ ᱥᱟᱨᱦᱟᱣ